ᱟᱞᱮ ᱴᱚᱴᱷᱟ ᱨᱮᱫᱚ ᱤᱭᱟᱹ ᱠᱚ ᱠᱟᱹᱢᱤ ᱠᱚ ᱪᱟᱞᱟᱜ ᱠᱟᱱᱟ

ᱚᱲᱟᱜ ᱫᱩᱣᱟᱹᱨ ᱡᱮᱨᱮᱲ ᱯᱚᱛᱟᱣ ᱡᱚᱱᱚᱜ ᱜᱟᱞᱟᱝ ᱯᱟᱹᱴᱭᱟᱹ ᱜᱟᱞᱟᱝ ᱟᱨ ᱥᱟᱹᱲᱤ ᱠᱚᱨᱮᱜ ᱰᱤᱡᱟᱭᱤᱱ ᱟᱸᱠᱟᱣ ᱱᱤᱭᱟᱹ ᱠᱚ ᱪᱟᱞᱟᱜ ᱠᱟᱱᱟ